ᱞᱚᱠᱠᱷᱤ ᱦᱮᱢᱨᱚᱢ ᱟᱯᱮ ᱩᱛᱛᱚᱨ ᱫᱤᱱᱟᱡ ᱯᱩᱨ ᱨᱮᱧ ᱧᱮᱞ ᱮᱫ ᱠᱟᱱᱟ ᱵᱩᱜᱤᱛᱮ ᱡᱚᱱᱰᱨᱟ ᱠᱚᱯᱮ ᱪᱟᱥ ᱟᱠᱟᱫᱟ ᱥᱮ ᱜᱩᱦᱩᱢ ᱠᱚᱦᱚᱸ ᱵᱩᱜᱤᱛᱮ ᱪᱟᱥ ᱦᱩᱭᱩᱜ ᱠᱟᱱᱟ ᱚᱱᱟᱠᱚ ᱪᱮᱫ ᱞᱮᱠᱟ ᱜᱩᱦᱩᱢ ᱫᱟᱠᱟ ᱥᱮ ᱡᱚᱱᱰᱨᱟ ᱫᱟᱠᱟ ᱠᱚᱯᱮ ᱤᱥᱤᱱᱟ ᱟᱨ ᱚᱱᱟ ᱠᱚ ᱪᱮᱫ ᱞᱮᱠᱟ ᱠᱟᱛᱮᱯᱮ ᱡᱚᱢᱟ ᱚᱱᱟ ᱠᱚ ᱛᱷᱚᱲᱟ ᱞᱟᱹᱭ ᱟᱹᱡᱚᱢ ᱟᱹᱧ ᱢᱮ ᱟᱪᱪᱷᱟ ᱚᱱᱟ ᱠᱚᱢ ᱟᱸᱡᱚᱢᱟ ᱛᱚ ᱞᱟᱹᱭ ᱟᱢ ᱜᱤᱭᱟᱹᱧ ᱚᱱᱟᱠᱚ ᱫᱚ ᱜᱩᱦᱩᱢ ᱦᱚᱞᱮ ᱪᱟᱥ ᱜᱮᱭᱟ ᱡᱚᱱᱰᱨᱟ ᱦᱚᱞᱮ ᱪᱟᱥ ᱜᱮᱭᱟ ᱞᱟᱦᱟᱨᱮ ᱜᱮᱫ ᱟᱹᱜᱩ ᱠᱟᱛᱮᱞᱮ ᱫᱟᱞᱟ ᱫᱟᱞ ᱠᱟᱛᱮ ᱥᱤᱛᱩᱝ ᱨᱮᱞᱮ ᱛᱟᱥᱮ ᱧᱚᱜᱟ ᱟᱨ ᱞᱮ ᱯᱩᱨᱢᱩ ᱧᱚᱜᱟ ᱞᱚᱦᱚᱫ ᱧᱚᱜᱟᱞᱮ ᱟᱨ ᱰᱷᱤᱝᱠᱤ ᱨᱮᱜᱮ ᱦᱩᱲᱩᱝ ᱧᱚᱜᱟ ᱥᱚᱜ ᱟᱞᱮ ᱪᱟᱣᱞᱮ ᱞᱮᱠᱟ ᱰᱷᱤᱝᱠᱤ ᱨᱮᱞᱮ ᱥᱚᱜ ᱧᱚᱜᱟ ᱛᱟᱨᱯᱚᱨᱮ ᱜᱩᱦᱩᱢ ᱥᱚᱜ ᱧᱚᱜ ᱠᱟᱛᱮ ᱟᱫᱚ ᱡᱟᱱᱛᱮ ᱨᱮᱞᱮ ᱤᱫᱤᱭᱟ ᱡᱟᱱᱛᱮ ᱨᱮ ᱤᱫᱤ ᱠᱟᱛᱮ ᱟᱫᱚ ᱨᱤᱫ ᱨᱟᱹᱯᱩᱫ ᱧᱚᱜᱟᱞᱮ ᱟᱫᱚᱞᱮ ᱫᱠᱟᱭᱟ ᱚᱱᱟᱫᱚ ᱟᱨ ᱡᱚᱱᱰᱨᱟ ᱦᱚᱸ ᱚᱱᱠᱟᱜᱮ ᱡᱚᱱᱰᱨᱟ ᱦᱚᱸ ᱟᱹᱰᱤ ᱟᱸᱴ ᱮᱠᱟᱞ ᱤᱭᱟᱹᱭ ᱦᱩᱭᱩᱜᱟ ᱥᱚᱜ ᱦᱩᱭᱩᱜᱼᱟ ᱰᱷᱤᱝᱠᱤ ᱨᱮᱜᱮ ᱮᱠᱟᱞᱛᱮ ᱟᱨ ᱮᱱᱠᱟᱛᱮᱠᱷᱟᱱ ᱢᱟ ᱵᱟᱡᱟ ᱵᱟᱡᱟ ᱦᱩᱭᱩᱜ ᱟᱫᱚ ᱩᱱᱟᱛᱮ ᱥᱚᱜ ᱦᱩᱭᱩᱜᱟ ᱰᱷᱤᱝᱠᱤᱨᱮ ᱥᱚᱜ ᱠᱟᱛᱮ ᱥᱚᱜ ᱨᱩᱲᱩ ᱨᱩᱲᱩ ᱠᱟᱛᱮ ᱪᱮᱛᱟᱱ ᱨᱮᱱᱟ ᱪᱟᱢᱲᱟ ᱫᱚ ᱪᱷᱟᱰᱟᱣ ᱪᱟᱵᱟᱜᱼᱟ ᱟᱨ ᱢᱚᱡᱽ ᱜᱮ ᱧᱮᱞᱚᱜᱼᱟ ᱟᱫᱚ ᱚᱱᱟ ᱡᱟᱱᱛᱮ ᱨᱮ ᱤᱫᱤ ᱠᱟᱛᱮ ᱞᱮ ᱨᱟᱹᱯᱩᱫᱟ ᱨᱟᱹᱯᱩᱫ ᱠᱟᱛᱮ ᱟᱫᱚᱞᱮ ᱫᱟᱠᱟᱭᱟ ᱡᱚᱱᱰᱨᱟ ᱫᱟᱠᱟ ᱫᱚ ᱥᱟᱥᱟᱝ ᱜᱤ ᱧᱮᱞᱚᱜᱼᱟ ᱟᱨ ᱜᱩᱦᱩᱢ ᱫᱟᱠᱟ ᱫᱚ ᱯᱩᱸᱰ ᱜᱮ ᱧᱮᱞᱚᱼᱟ ᱟᱫᱚ ᱚᱱᱮ ᱠᱟᱴᱠᱚᱢ ᱠᱚ ᱪᱟᱴᱱᱤ ᱠᱚ ᱛᱟᱦᱮᱱ ᱠᱷᱟᱱ ᱠᱟᱴᱠᱚᱢ ᱟᱨ ᱨᱚᱥᱩᱱ ᱚᱱᱟᱠᱚ ᱪᱟᱴᱱᱤ ᱛᱟᱦᱮᱱ ᱠᱷᱟᱱ ᱫᱚ ᱟᱹᱰᱤ ᱥᱤᱵᱤᱞᱟ ᱟᱹᱰᱤ ᱡᱩᱨᱤᱼᱟ ᱩᱱᱟ ᱠᱚᱫᱚ ᱠᱷᱩᱵ ᱰᱷᱮᱨ ᱨᱮ ᱡᱚᱢ ᱞᱮᱜᱟ ᱟᱠᱟᱫᱼᱟ ᱟᱨ ᱞᱮ ᱵᱮᱱᱟᱣ ᱵᱟᱲᱟ ᱟᱠᱟᱫᱼᱟ ᱟᱨ ᱥᱟᱹᱛᱩ ᱦᱚᱸ ᱥᱟᱹᱛᱩ ᱦᱚᱸ ᱚᱱᱠᱟᱜᱮ ᱚᱠᱚᱭ ᱫᱚᱞᱮ ᱤᱭᱟᱹᱭᱟ ᱥᱚᱜ ᱟᱞᱮ ᱥᱚᱜ ᱠᱟᱛᱮᱞᱮ ᱟᱛᱟᱭᱟ ᱛᱟᱥᱮ ᱨᱚᱦᱚᱲ ᱠᱟᱛᱮ ᱟᱨ ᱥᱩᱛᱩᱜ ᱟᱹᱜᱩ ᱦᱚᱪᱚᱭᱟ ᱢᱤᱥᱤᱱ ᱠᱷᱚᱱ ᱟᱫᱚ ᱜᱩᱲ ᱥᱚᱜᱮ ᱪᱤᱱᱤ ᱥᱚᱜᱮ ᱚᱠᱚᱭ ᱫᱚ ᱤᱱᱠᱟᱹ ᱛᱮᱦᱚᱸ ᱠᱚ ᱡᱚᱢᱟ ᱤᱱᱟᱹ ᱠᱚ ᱛᱮᱜᱮᱠᱚ ᱚᱠᱟᱫᱚᱠᱚ ᱵᱟᱥᱠᱮᱭᱟᱜ ᱫᱚᱠᱚ ᱯᱟᱨᱚᱢᱟ